ᱱᱮᱛᱟᱨ ᱟᱢ ᱱᱮᱛᱟᱨ ᱦᱚᱲ ᱫᱚ ᱥᱟᱱᱛᱟᱲ ᱫᱚ ᱟᱹᱰᱤ ᱠᱚᱢ ᱠᱚ ᱨᱚᱲ ᱠᱟᱱᱟ ᱡᱟᱹᱥᱛᱤ ᱠᱷᱚᱱ ᱡᱟᱹᱥᱛᱤ ᱥᱟᱱᱛᱟᱲ ᱨᱮ ᱦᱤᱱᱫᱤ ᱤᱝᱞᱤᱥ ᱚᱱᱟ ᱠᱚᱠᱚ ᱢᱤᱞᱟᱹᱣᱮᱫᱼᱟ ᱢᱚᱛᱞᱚᱵ ᱯᱤᱭᱳᱨ ᱥᱟᱱᱛᱟᱲ ᱫᱚ ᱵᱟᱠᱚ ᱵᱟᱲᱟᱭᱟ ᱟᱫᱷᱟ ᱥᱮ ᱟᱹᱰᱤ ᱠᱷᱮᱛᱨᱚ ᱢᱟ ᱤᱝᱞᱤᱥ ᱭᱟ ᱦᱤᱱᱫᱤ ᱛᱮᱜᱮ ᱠᱚ ᱨᱚᱲᱟ ᱟᱨ ᱚᱲᱟᱜ ᱨᱮᱦᱚᱸ ᱦᱤᱱᱫᱤ ᱛᱮᱜᱮ ᱠᱚ ᱜᱟᱞᱢᱟᱨᱟᱣ ᱠᱚᱣᱟ ᱚᱱᱟ ᱠᱷᱟᱹᱛᱤᱨ ᱛᱮ ᱜᱤᱫᱽᱨᱟᱹ ᱯᱩᱨᱟᱹ ᱤᱭᱟᱹ ᱥᱟᱱᱛᱟᱲ ᱵᱟᱠᱚ ᱪᱮᱫ ᱫᱟᱲᱮᱭᱟᱜ ᱠᱟᱱᱟ ᱟᱭᱳᱼᱵᱟᱵᱟ ᱦᱚᱸ ᱦᱤᱱᱫᱤ ᱛᱮᱜᱮ ᱜᱤᱫᱽᱨᱟᱹᱭ ᱢᱮᱛᱟᱭᱟ ᱚᱱᱟᱛᱮ ᱜᱤᱫᱽᱨᱟᱹ ᱩᱱᱟᱹᱜ ᱵᱟᱠᱚ ᱫᱟᱲᱮᱭᱟᱜ ᱠᱟᱱᱟ ᱟᱨ ᱮᱴᱟᱜ ᱡᱟᱹᱛᱤ ᱥᱮᱫ ᱡᱟᱫᱟ ᱠᱚ ᱤᱭᱟᱹᱭᱮᱫ ᱠᱟᱱᱟ ᱟᱫᱚ ᱩᱱᱠᱩᱣᱟᱜ ᱡᱟᱹᱥᱛᱤ ᱯᱨᱚᱵᱷᱟᱵᱽ ᱯᱟᱲᱟᱜ ᱠᱟᱱᱟ ᱵᱟᱦᱨᱮᱜᱮ ᱜᱤᱫᱽᱨᱟᱹᱭ ᱛᱟᱦᱮᱱᱟ ᱵᱟᱦᱨᱮ ᱨᱮᱜᱮ ᱮᱴᱟᱜ ᱤᱭᱟᱹ ᱠᱚ ᱥᱟᱞᱟᱜ ᱜᱮᱭ ᱜᱟᱛᱮᱫᱼᱟ ᱚᱲᱟᱜ ᱨᱮ ᱜᱤᱫᱽᱨᱟᱹ ᱟᱜᱮ ᱥᱟᱱᱛᱟᱲ ᱛᱮᱢ ᱨᱚᱲ ᱟᱭᱟ ᱵᱟᱝᱠᱷᱟᱱ ᱥᱟᱱᱛᱟᱲ ᱯᱟᱹᱨᱤᱥ ᱛᱟᱢ ᱚᱱᱟ ᱤᱭᱟᱹ ᱛᱟᱢᱮ ᱨᱚᱲ ᱛᱟᱢᱮ ᱪᱮᱫᱟ ᱚᱱᱟ ᱫᱚ ᱵᱟᱝ ᱱᱩᱠᱩ ᱫᱚ ᱜᱤᱫᱽᱨᱟᱹ ᱛᱟᱠᱚ ᱵᱟᱦᱨᱮ ᱦᱚᱲ ᱠᱚ ᱥᱟᱞᱟᱜ ᱜᱮ ᱡᱟᱹᱥᱛᱤ ᱠᱚ ᱤᱭᱟᱹ ᱠᱚᱣᱟ ᱟᱨ ᱚᱲᱟᱜ ᱨᱮᱦᱚᱸ ᱥᱟᱱᱛᱟᱲ ᱛᱮ ᱵᱟᱭ ᱨᱚᱲ ᱦᱚᱪᱚ ᱟᱭᱟ ᱦᱤᱱᱫᱤ ᱛᱮᱜᱮ ᱮᱱᱠᱷᱟᱱ ᱟᱨ ᱦᱤᱱᱫᱤ ᱛᱮᱜᱮ ᱨᱚᱲᱟᱭ ᱜᱤᱫᱽᱨᱟᱹ ᱦᱚᱸ ᱚᱱᱟᱛᱮ ᱜᱤᱫᱽᱨᱟᱹ ᱵᱟᱠᱚ ᱢᱮᱱ ᱫᱟᱲᱮᱭᱟᱜ ᱠᱟᱱᱟ ᱚᱱᱟᱛᱮ ᱡᱟᱫᱟᱛᱚᱨ ᱮᱴᱟᱜ ᱡᱟᱹᱛᱤ ᱦᱤᱱᱫᱤ ᱟᱨ ᱤᱝᱞᱤᱥ ᱱᱚᱣᱟ ᱡᱟᱫᱟ ᱛᱚᱨ ᱠᱚ ᱤᱭᱩᱡᱽ ᱮᱫ ᱼᱟ ᱟᱠᱚᱣᱟᱜ ᱵᱷᱟᱥᱟ ᱨᱮ ᱱᱚᱣᱟ ᱥᱟᱱᱛᱟᱲ ᱵᱷᱟᱥᱟ ᱨᱮ ᱚᱱᱟᱛᱮ ᱡᱟᱹᱥᱛᱤ ᱢᱚᱛᱞᱚᱵ ᱥᱟᱱᱛᱟᱲ ᱠᱚᱡ ᱤᱭᱟᱹ ᱠᱚ ᱪᱮᱫ ᱤᱧ ᱢᱮᱱᱟ ᱩᱱᱟᱹᱜ ᱵᱟᱠᱚ ᱤᱭᱟᱹ ᱫᱟᱲᱮᱭᱟᱜ ᱠᱟᱱᱟ ᱮᱴᱟᱜ ᱡᱟᱹᱛᱤᱭᱟᱜ ᱡᱟᱹᱥᱛᱤ ᱯᱨᱚᱵᱷᱟᱵᱽ ᱯᱟᱲᱟᱜ ᱠᱟᱱᱟ ᱥᱟᱱᱛᱟᱲ ᱵᱷᱟᱥᱟ ᱨᱮ